ᱤᱧ ᱫᱚ ᱪᱟᱞᱟᱣᱟᱱ ᱵᱚᱪᱷᱚᱨ ᱟᱥᱟᱢ ᱫᱟᱲᱟᱱᱤᱧ ᱪᱟᱞᱟᱣ ᱞᱮᱱᱟ ᱛᱚ ᱚᱸᱰᱮᱧ ᱧᱮᱞ ᱠᱮᱫᱟ ᱟᱵᱚ ᱞᱮᱠᱟᱱ ᱚᱸᱰᱮ ᱦᱚᱸ ᱦᱚᱲ ᱢᱮᱱᱟᱜ ᱠᱚᱣᱟ ᱛᱤᱱ ᱥᱩᱠᱭᱟᱹ ᱡᱮᱞᱟ ᱨᱮ ᱛᱚ ᱚᱸᱰᱮ ᱡᱚᱛᱚ ᱦᱚᱲ ᱜᱮ ᱛᱷᱚᱲᱟ ᱵᱟᱝ ᱛᱷᱚᱲᱟ ᱥᱟᱥᱟ ᱵᱷᱤᱴᱟᱹ ᱢᱮᱱᱟᱜ ᱛᱟᱠᱚᱣᱟ ᱟᱨ ᱧᱮᱞ ᱞᱮᱫ ᱠᱚᱣᱟᱹᱧ ᱩᱱᱠᱩ ᱡᱚᱛᱚ ᱦᱚᱲᱟᱜ ᱛᱷᱚᱲᱟ ᱵᱟᱝ ᱛᱷᱚᱲᱟ ᱪᱟ ᱵᱟᱜᱟᱱ ᱠᱚ ᱪᱟ ᱪᱟ ᱵᱟᱜᱟᱱ ᱦᱮᱱᱟᱜ ᱛᱟᱠᱚᱣᱟ ᱟᱨ ᱟᱨ ᱩᱱᱠᱩ ᱡᱚᱛᱚ ᱜᱮ ᱟᱹᱰᱤ ᱢᱩᱨᱩᱠ ᱛᱮᱠᱚ ᱠᱟᱹᱢᱤ ᱠᱟᱱᱟ ᱟᱨ ᱤᱧ ᱧᱮᱞ ᱠᱮᱫᱟ ᱡᱮ ᱩᱱᱠᱩ ᱯᱨᱚᱛᱮᱠ ᱡᱚᱛᱚ ᱦᱚᱲ ᱜᱮ ᱟᱹᱰᱤ ᱟᱸᱴ ᱠᱚ ᱟᱠᱚᱣᱟᱜ ᱡᱚᱢᱤ ᱡᱟᱭᱜᱟ ᱪᱮᱛᱟᱱ ᱨᱮᱠᱚ ᱢᱚᱱ ᱛᱮᱠᱚ ᱠᱟᱹᱢᱤ ᱠᱟᱱᱟ ᱚᱱᱟ ᱛᱤᱧ ᱢᱮᱱᱫᱚ ᱟᱵᱚ ᱟᱵᱚ ᱵᱟᱝᱜᱟᱞ ᱨᱮ ᱦᱮᱡ ᱠᱟᱛᱮᱫ ᱡᱚᱫᱤ ᱩᱱᱠᱩ ᱞᱮᱠᱟ ᱡᱚᱫᱤ ᱱᱤᱭᱟᱹ ᱪᱟᱥ ᱫᱟᱲᱮᱜ ᱠᱷᱟᱱ ᱡᱟᱦᱟᱱᱟᱜ ᱜᱮ ᱛᱟᱦᱚᱞᱮ ᱟᱞᱮ ᱦᱚᱸ ᱩᱱᱠᱩ ᱞᱮᱠᱟ ᱞᱮ ᱞᱟᱦᱟ ᱫᱟᱲᱮᱭᱟᱜᱼᱟ ᱟᱨ ᱟᱞᱮᱭᱟᱜ ᱯᱚᱨᱤᱵᱟᱨ ᱥᱮ ᱜᱤᱫᱟᱹᱨ ᱯᱤᱫᱟᱹᱨ ᱦᱚᱸ ᱠᱚ ᱞᱟᱦᱟ ᱫᱟᱲᱮᱭᱟᱜᱼᱟ